ᱦᱮᱸ ᱚᱠᱚᱭᱵᱤᱱ ᱢᱮᱱᱮᱫᱼᱟ ᱪᱮᱫᱞᱮᱠᱟ ᱟᱫᱚ ᱧᱮᱞᱵᱤᱱ ᱟᱹᱞᱤᱧᱫᱚ ᱟᱹᱵᱤᱱ ᱦᱚᱛᱚᱵᱤᱱ ᱢᱮᱱᱮᱫᱼᱟ ᱠᱤ ᱞᱚᱜᱚᱱᱞᱟᱝ ᱥᱮᱱᱚᱜᱼᱟ ᱟᱫᱚ ᱦᱚᱨᱜᱮ ᱚᱱᱠᱟᱱᱫᱚ ᱟᱨ ᱚᱱᱟ ᱮᱴᱟᱜ ᱦᱚᱨᱛᱮᱦᱚᱸᱛᱚ ᱟᱵᱚ ᱱᱚᱛᱮᱱᱟᱜ ᱦᱚᱨ ᱢᱟᱵᱤᱱ ᱧᱮᱞ ᱟᱠᱟᱫ ᱜᱮᱭᱟ ᱪᱮᱫᱞᱮᱠᱟ ᱰᱷᱚᱰᱟ ᱟᱠᱟᱱᱟ ᱩᱱᱠᱩ ᱴᱟᱠᱴᱟᱨᱵᱟᱞᱟ ᱟᱫᱚ ᱟᱵᱤᱱᱦᱚᱸ ᱞᱚᱜᱚᱱᱵᱤᱱ ᱢᱮᱱᱮᱫ ᱫᱚ ᱚᱱᱟᱛᱮᱦᱟᱜ ᱟᱹᱞᱤᱧᱦᱚᱸ ᱞᱚᱜᱚᱱ ᱫᱷᱟᱨᱟᱞᱤᱧ ᱤᱫᱤᱭᱟ ᱟᱫᱚ ᱫᱟᱹᱦᱩᱲᱮᱱ ᱜᱮᱭᱟ ᱟᱫᱚ ᱢᱟ ᱮᱠᱫᱚᱢ ᱚᱱᱠᱟ ᱟᱫᱚ ᱟᱵᱤᱱᱫᱚ ᱦᱟᱜᱵᱤᱱ ᱥᱟᱞᱟᱥᱧᱚᱜ ᱟᱠᱟᱱᱟᱛᱚ ᱟᱞᱮᱫᱚ ᱰᱟᱭᱵᱟᱨ ᱦᱚᱲᱫᱚ ᱫᱤᱱᱜᱮ ᱦᱟᱹᱡᱩᱜ ᱥᱮᱱᱚᱜ ᱫᱤᱱᱜᱮ ᱦᱟᱹᱡᱩᱜ ᱥᱮᱱᱚᱜ ᱚᱱᱠᱟᱜᱮ ᱪᱮᱠᱟᱭᱟᱵᱤᱱ ᱟᱨ ᱦᱚᱭ ᱵᱟᱝᱟ ᱟᱫᱚ ᱟᱹᱞᱤᱧᱫᱚ ᱚᱱᱮᱦᱟᱜ ᱞᱚᱜᱚᱱ ᱤᱫᱤ ᱠᱟᱛᱮᱫᱜᱮ ᱦᱟᱜ ᱞᱚᱜᱚᱱ ᱫᱷᱟᱨᱟ ᱚᱱᱠᱟᱞᱟᱝ ᱪᱟᱞᱟᱜᱣᱮᱱᱟ ᱟᱨᱦᱚᱸ ᱮᱱᱟᱱ ᱟᱨᱦᱚᱸ ᱚᱸᱰᱮ ᱠᱷᱚᱱᱟᱜ ᱦᱮᱡ ᱠᱟᱛᱮᱱ ᱮᱠᱫᱚᱢ ᱦᱟᱱᱟ ᱨᱟᱭᱨᱚᱝᱯᱩᱨ ᱪᱟᱞᱟᱜ ᱦᱩᱭᱩᱜᱼᱟ ᱦᱩᱱᱟᱹᱝ ᱚᱸᱰᱮᱦᱚᱸ ᱢᱟᱱᱮ ᱩᱱᱠᱚ ᱟᱹᱰᱤ ᱮᱢᱟᱨᱡᱮᱱᱥᱤ ᱩᱱᱠᱚᱧ ᱤᱫᱤᱦᱚᱴᱚᱣ ᱟᱠᱟᱫ ᱠᱚᱣᱟ ᱩᱱᱠᱚ ᱟᱨᱦᱚᱸ ᱟᱹᱜᱩᱠᱚ ᱦᱩᱭᱩᱜᱼᱟ ᱟᱨ ᱱᱚᱛᱮ ᱟᱹᱭᱩᱵ ᱩᱛᱟᱹᱨᱚᱜ ᱠᱟᱱᱟ ᱮᱱᱠᱷᱟᱱ ᱴᱟᱭᱤᱢ ᱵᱟᱝ ᱢᱮᱱᱮᱡᱚᱜᱠᱟᱱᱛᱮ ᱟᱨ ᱪᱮᱠᱟᱭᱟᱢ ᱪᱟᱹᱞᱩ ᱦᱩᱭᱮᱱ ᱜᱮᱭᱟ ᱟᱨ ᱦᱚᱨ ᱨᱮᱱᱟᱜ ᱪᱤᱠᱟᱹᱬ ᱵᱟᱝᱟ ᱥᱮ ᱟᱵᱚᱥᱮᱫ ᱢᱟ ᱟᱫᱚ ᱚᱱᱟᱠᱚᱫᱚ ᱪᱟᱵᱟᱜ ᱛᱟᱹᱵᱤᱱᱟ ᱱᱟᱦᱟᱜ ᱦᱟᱹᱥᱩ ᱠᱚᱫᱚ ᱱᱚᱜᱼᱚᱭ ᱚᱡᱚᱜ

ᱦᱳᱭ ᱛᱚ ᱪᱮᱫᱦᱚᱸ ᱵᱟᱝᱠᱟᱱᱟ ᱦᱚᱜᱼᱚᱭ ᱤᱭᱟᱹ ᱥᱮᱴᱮᱨᱚᱜ ᱠᱟᱱᱫᱚ ᱱᱟᱦᱟᱜ ᱨᱚᱡᱚ ᱚᱱᱟᱠᱚ ᱮᱢᱟᱜᱟᱜ ᱠᱷᱟᱱ ᱛᱟᱝ ᱦᱟᱺᱰᱤᱠᱚ ᱨᱮᱭᱟᱲ ᱤᱫᱤᱜᱼᱟ ᱦᱳᱭ ᱜᱟᱯᱟ ᱜᱟᱯᱟ ᱜᱮᱛᱚ ᱟᱯᱮᱥᱮᱫ ᱦᱚᱸ ᱟᱞᱮᱫᱚ ᱜᱟᱯᱟᱜᱮ ᱟᱯᱮᱥᱮᱫ ᱫᱚ ᱚᱱᱛᱮᱫᱚ ᱦᱚᱭᱛᱚ ᱦᱳᱭ ᱪᱟᱵᱟᱜᱼᱟ ᱱᱟᱦᱟᱜ ᱱᱚᱛᱮ ᱵᱚᱨᱚᱝ ᱦᱤᱡᱩᱜᱵᱮᱱᱼᱦᱟᱜ ᱟᱞᱮᱥᱮᱫ ᱦᱟᱺᱰᱤ ᱧᱩᱠᱚ ᱦᱚᱭ ᱴᱷᱤᱠ ᱜᱮᱭᱟ ᱛᱚᱵᱮ ᱟᱨ ᱢᱟ ᱴᱷᱤᱠ ᱜᱮᱭᱟ ᱠᱷᱚᱵᱚᱨᱠᱚ ᱢᱟ ᱦᱮᱸᱥᱮ ᱟᱨᱚᱦᱟᱜ ᱚᱱᱠᱟ ᱡᱩᱫᱤ ᱤᱭᱟᱹ ᱡᱟᱦᱟᱸᱥᱮᱫ ᱞᱟᱹᱠᱛᱤᱠᱚ ᱯᱟᱲᱟᱜ ᱠᱷᱟᱡ ᱞᱟᱹᱭᱵᱤᱱ ᱥᱮ ᱠᱚᱢᱼᱥᱚᱢᱛᱮᱞᱤᱧ ᱤᱫᱤᱠᱟᱹᱵᱤᱱᱟ ᱦᱚᱭ ᱦᱚᱭ ᱴᱷᱤᱠᱜᱮᱭᱟᱼᱦᱟᱜ ᱟᱹᱵᱤᱱ ᱞᱟᱹᱭᱵᱤᱱ ᱟᱨᱚ ᱡᱩᱫᱤ ᱡᱟᱦᱟᱸᱠᱚ ᱥᱮᱫ ᱥᱮᱱᱚᱜ ᱯᱟᱲᱟᱜ ᱠᱷᱟᱱᱼᱦᱟᱜ ᱠᱚᱢᱼᱥᱚᱢᱛᱮᱞᱤᱧ ᱤᱫᱤᱠᱟᱹᱵᱤᱱᱟ ᱦᱮᱸ ᱦᱮᱸ ᱦᱮᱸ ᱟᱪᱪᱷᱟ ᱢᱟ ᱦᱟᱯᱮ ᱟᱨᱦᱚᱸ ᱱᱤᱛᱚᱜ ᱤᱭᱟᱹᱥᱮᱫᱞᱤᱧ ᱪᱟᱞᱟᱜᱼᱟ ᱟᱨᱦᱚᱸ ᱠᱚᱞ ᱢᱮᱱᱟᱜ ᱛᱟᱹᱞᱤᱧᱟ ᱩᱱᱠᱚᱦᱚᱸ ᱨᱤᱡᱟᱵᱷᱠᱚ ᱞᱟᱹᱭ ᱟᱠᱟᱫᱟ ᱦᱮᱸᱥᱮ